ᱨᱮ ᱡᱟᱦᱟᱸ ᱞᱮᱠᱟ ᱟᱵᱚᱣᱟᱜ ᱥᱟᱱᱛᱟᱞᱤ ᱯᱟᱹᱨᱥᱤ ᱟᱸᱡᱚᱢᱚᱜᱼᱟ ᱟᱨ ᱡᱟᱦᱟᱸᱞᱮᱠᱟ ᱠᱚ ᱞᱟᱹᱭᱟ ᱚᱱᱟᱫᱚ ᱥᱮ ᱨᱮᱦᱚᱸ ᱚᱱᱠᱟ ᱱᱟᱯᱟᱭ ᱫᱚ ᱵᱟᱝ ᱟᱸᱡᱚᱢᱚᱜᱼᱟ ᱟᱨ ᱵᱟᱝᱠᱚ ᱚᱞᱟ ᱪᱮᱫᱟᱜ ᱥᱮ ᱨᱮᱜᱮ ᱟᱵᱚᱣᱟᱜ ᱥᱟᱱᱛᱟᱲᱤ ᱯᱟᱹᱨᱥᱤ ᱫᱚ ᱟᱵᱚᱣᱟᱜ ᱵᱷᱟᱥᱟ ᱫᱚ ᱟᱹᱰᱤ ᱪᱮᱦᱨᱟ ᱟᱹᱰᱤ ᱯᱩᱥᱴᱟᱹᱣ ᱫᱷᱟᱨᱟ ᱠᱚ ᱢᱮᱱ ᱦᱚᱪᱚᱭᱟ ᱟᱨ ᱨᱮ

ᱩᱱᱟᱹᱜ ᱯᱩᱥᱴᱟᱹᱣ ᱫᱚ ᱵᱟᱭ ᱟᱸᱡᱚᱢᱚᱜᱼᱟ ᱛᱚᱵᱮ ᱱᱮᱜᱼᱮ ᱱᱤᱭᱟᱹ ᱠᱚᱜᱮ ᱠᱟᱹᱡ ᱚᱱᱛᱚᱨ ᱢᱮᱱᱟᱜᱼᱟ ᱟᱨ ᱟᱨ ᱨᱮ ᱨᱮ ᱡᱟᱦᱟᱸ ᱠᱚ ᱞᱟᱹᱭᱟ ᱟᱵᱚᱣᱟᱜ ᱥᱟᱱᱛᱟᱲᱤ ᱯᱟᱹᱨᱥᱤ ᱚᱱᱟᱫᱚ ᱟᱹᱰᱤᱜᱮ ᱯᱩᱥᱴᱟᱹᱣ ᱟᱹᱰᱤᱜᱮ ᱪᱮᱦᱨᱟ ᱟᱹᱰᱤ ᱢᱚᱡᱽ ᱟᱸᱡᱚᱢᱚᱜᱼᱟ ᱤᱱᱟᱹ ᱜᱮ ᱵᱷᱮᱜᱟᱨ ᱢᱮᱱᱟᱜᱼᱟ ᱟᱨ ᱨᱮᱫᱚ ᱥᱚᱵ ᱥᱚᱢᱚᱭ ᱢᱟ ᱵᱟᱠᱚ ᱮᱢᱟ ᱥᱚᱢᱚᱭᱼᱥᱚᱢᱚᱭ ᱜᱮᱠᱚ ᱮᱢᱟ ᱢᱤᱫᱼᱫᱷᱟᱣ ᱜᱮ ᱢᱤᱫᱴᱟᱝ ᱜᱮ ᱟᱨ ᱨᱮᱫᱚ ᱡᱟᱦᱟᱸᱛᱤᱱ ᱨᱮᱜᱮ ᱚᱱᱠᱟᱢ ᱟᱸᱡᱚᱢ ᱫᱟᱲᱮᱭᱟᱜᱼᱟ ᱨᱮᱫᱚ ᱢᱤᱫᱼᱫᱷᱟᱣ ᱜᱮᱢ ᱟᱸᱡᱚᱢ ᱫᱟᱲᱮᱭᱟᱜᱼᱟ ᱛᱳ ᱱᱤᱭᱟᱹᱜᱮ ᱵᱷᱮᱜᱟᱨ ᱢᱮᱱᱟᱜᱼᱟ ᱟᱨ ᱟᱻᱨ ᱨᱮᱫᱚ

ᱱᱚᱰᱮᱜᱮ ᱢᱮᱱ ᱵᱟᱲᱟ

ᱟᱵᱚᱣᱟᱜ ᱥᱟᱱᱛᱟᱲᱤ ᱯᱟᱹᱨᱥᱤ ᱫᱚ ᱱᱤᱝᱠᱟᱹ ᱱᱤᱝᱠᱟᱹ ᱵᱷᱮᱜᱟᱨ ᱢᱮᱱᱟᱜᱼᱟ ᱢᱮᱱᱛᱮ ᱤᱧ ᱵᱩᱡᱷᱟᱹᱣᱟ ᱱᱚᱸᱰᱮ ᱜᱮ ᱢᱮᱱ ᱵᱟᱲᱟ ᱠᱟᱛᱮᱫ ᱱᱚᱸᱰᱮᱜᱮᱧ ᱢᱩᱪᱟᱹᱫ ᱠᱟᱜ ᱠᱟᱱᱟ ᱡᱚᱦᱟᱨ